ᱤᱧ ᱱᱚᱝᱠᱟᱱ ᱢᱤᱫᱴᱟᱝ ᱦᱚᱲ ᱥᱚᱸᱜᱮ ᱛᱮ ᱠᱟᱹᱢᱤᱭᱮᱫ ᱠᱟᱱ ᱛᱟᱦᱮᱱᱟ ᱢᱤᱫ ᱥᱚᱸᱜᱮ ᱛᱮᱞᱤᱧ ᱠᱟᱹᱢᱤᱭᱮᱫ ᱠᱟᱱ ᱛᱟᱦᱮᱱᱚᱜᱼᱟ ᱟᱫᱚ ᱩᱱᱤ ᱫᱚ ᱮᱠᱫᱚᱢ ᱤᱧ ᱥᱚᱸᱜᱮ ᱠᱟᱹᱢᱤ ᱜᱮ ᱵᱟᱭ ᱡᱩᱛᱩᱜᱼᱟ ᱟᱹᱰᱤ ᱚᱥᱩᱵᱤᱫᱷᱟ ᱦᱟᱱᱟ ᱫᱚ ᱵᱟᱝ ᱱᱱᱣᱟ ᱱᱚᱣᱟ ᱫᱚ ᱵᱟᱝ ᱦᱟᱱᱟ ᱪᱮᱫ ᱜᱮ ᱵᱟᱭ ᱡᱩᱛᱩᱜ ᱛᱟᱹᱞᱤᱧᱟ ᱪᱮᱫ ᱜᱮ ᱵᱟᱝ ᱦᱩᱭᱩᱜᱚᱜ ᱛᱟᱭᱟ ᱟᱫᱚ ᱤᱧ ᱫᱚ ᱡᱮᱢᱚᱱ ᱡᱟᱦᱟᱸᱭ ᱜᱮ ᱟᱵᱚ ᱦᱚᱸ ᱡᱩᱨᱤᱼᱯᱟᱹᱨᱤ ᱦᱚᱸ ᱠᱟᱛᱷᱟ ᱵᱟᱝ ᱢᱤᱞᱟᱹᱜᱼᱟ ᱚᱱᱠᱟ ᱜᱮ ᱩᱱᱤ ᱥᱚᱸᱜᱮ ᱦᱚᱸ ᱤᱧᱟᱹᱜ ᱠᱟᱛᱷᱟ ᱜᱮ ᱵᱟᱝ ᱡᱩᱨᱤᱜ ᱠᱟᱱ ᱛᱤᱧ ᱛᱟᱦᱮᱱᱚᱜᱼᱟ ᱩᱱᱤ ᱢᱤᱫᱴᱮᱱᱮ ᱢᱮᱱᱟ ᱤᱧ ᱢᱮᱫᱴᱮᱱᱤᱧ ᱢᱮᱱᱟ ᱟᱫᱚ ᱚᱱᱟ ᱢᱟ ᱠᱷᱟᱛᱷᱟ ᱢᱟ ᱵᱟᱝ ᱦᱩᱭᱩᱜᱚᱜ ᱠᱟᱱ ᱛᱟᱹᱞᱤᱧ ᱵᱟᱝ ᱡᱩᱨᱤᱜ ᱠᱟᱱ ᱛᱟᱹᱞᱤᱧ ᱟᱫᱚ ᱚᱱᱟ ᱜᱮ ᱡᱟᱦᱟᱸᱭ ᱜᱮ ᱡᱟᱦᱟᱸ ᱨᱮ ᱢᱤᱫ ᱥᱚᱸᱜᱮ ᱛᱮ ᱫᱚᱠᱟᱱ ᱨᱮᱠᱚ ᱛᱟᱦᱮᱱᱟ ᱚᱱᱠᱟ ᱥᱚᱢᱚᱭ ᱵᱟᱝ ᱤᱭᱟᱹᱜ ᱛᱟᱠᱚᱣᱟ ᱠᱟᱛᱷᱟ ᱵᱟᱝ ᱢᱤᱫᱚᱜ ᱛᱟᱠᱚᱣᱟ ᱦᱟᱹᱱᱤ ᱦᱟᱱᱟᱭ ᱢᱮᱱᱟ ᱱᱩᱭ ᱱᱯᱚᱣᱟᱭ ᱢᱮᱱᱟ ᱚᱱᱠᱟᱱ ᱠᱟᱨᱚᱱᱟᱜ ᱛᱮ ᱠᱟᱛᱷᱟ ᱵᱟᱝ ᱡᱩᱛᱩᱜᱼᱟ ᱟᱫᱚ ᱚᱱᱟᱜᱤᱧ ᱢᱮᱱ ᱚᱪᱚᱭᱮᱫᱟ ᱡᱟᱛᱮ ᱵᱟᱱᱟ ᱦᱚᱲᱜᱮ ᱟᱢ ᱤᱧ ᱤᱧ ᱟᱨ ᱩᱱᱤᱭᱟᱜ ᱠᱟᱛᱷᱟ ᱵᱟᱝ ᱢᱤᱫ ᱞᱮᱱᱠᱷᱟᱱ ᱱᱚᱣᱟ ᱠᱟᱹᱢᱤ ᱫᱚ ᱵᱟᱝ ᱯᱩᱨᱟᱹᱜᱼᱟ ᱢᱚᱡᱽ ᱛᱮ ᱟᱫᱚ ᱚᱱᱟ ᱠᱟᱹᱢᱤ ᱯᱩᱨᱟᱹᱣ ᱞᱟᱹᱜᱤᱫ ᱛᱮᱫᱚ ᱱᱚᱣᱟ ᱫᱚ ᱩᱱᱤ ᱟᱨ ᱟᱢ ᱟᱹᱰᱤ ᱢᱚᱡᱽ ᱛᱮ ᱥᱚᱞᱦᱚᱜ ᱦᱩᱭᱩᱜ ᱛᱟᱵᱮᱱᱟ ᱵᱟᱝ ᱥᱚᱞᱦᱚ ᱞᱮᱱ ᱠᱷᱟᱱ ᱵᱟᱝ ᱦᱩᱭᱩᱜᱚᱜ ᱛᱟᱵᱮᱱᱟ ᱠᱟᱹᱢᱤ ᱥᱚᱞᱦᱚᱜ ᱦᱩᱭᱩᱜᱼᱟ ᱢᱚᱡᱽ ᱛᱮ ᱪᱟᱞᱟᱜ ᱦᱩᱭᱩᱜᱼᱟ ᱱᱚᱣᱟ ᱥᱚᱢᱟᱡᱽ ᱨᱮ ᱢᱚᱡᱽ ᱛᱮ ᱵᱟᱢ ᱪᱟᱞᱟᱣ ᱞᱮᱱ ᱠᱷᱟᱱ ᱵᱟᱝ ᱦᱩᱭᱩᱜᱚᱜᱼᱟ ᱟᱫᱚ ᱡᱚᱠᱷᱚᱱ ᱢᱚᱡᱽ ᱛᱮᱢ ᱪᱟᱞᱟᱜᱼᱟ ᱛᱚᱵᱮ ᱩᱛᱟᱹᱨ ᱜᱮ ᱚᱱᱟ ᱥᱚᱸᱜᱮ ᱛᱮ ᱟᱵᱮᱱᱟᱜ ᱠᱟᱛᱷᱟ ᱟᱨ ᱪᱮᱫ ᱵᱮᱱ ᱠᱟᱹᱢᱤᱭᱟ ᱚᱱᱟ ᱡᱚᱛᱚ ᱢᱚᱡᱽ ᱛᱮᱵᱮᱱ ᱠᱟᱹᱢᱤ ᱫᱟᱲᱮᱭᱟᱜᱼᱟ ᱟᱨ ᱠᱟᱛᱷᱟ ᱜᱮ ᱡᱩᱫᱤ ᱵᱟᱝ ᱡᱩᱨᱤᱜ ᱠᱷᱟᱱ ᱪᱮᱫ ᱛᱮᱵᱮᱱ ᱠᱷᱟᱹᱢᱤᱭᱟ ᱪᱮᱫ ᱞᱮᱠᱟ ᱵᱮᱱ ᱠᱟᱹᱢᱤᱭᱟ ᱚᱱᱟᱛᱚ ᱱᱚᱰᱮ ᱵᱟᱝ ᱡᱩᱨᱤᱜ ᱛᱟᱵᱮᱱᱟ ᱚᱱᱟ ᱠᱚ ᱠᱟᱛᱷᱟ ᱡᱩᱨᱤ ᱚᱪᱚᱭ ᱞᱟᱹᱜᱤᱫ ᱥᱮ ᱪᱮᱫ ᱠᱟᱹᱢᱤ ᱢᱮᱱᱟᱜ ᱛᱟᱵᱮᱱᱟ ᱚᱱᱟ ᱠᱚ ᱠᱟᱹᱢᱤ ᱡᱚᱛᱚ ᱢᱤᱫ ᱥᱚᱸᱜᱮ ᱛᱮ ᱠᱚᱨᱟᱣ ᱞᱟᱹᱜᱤᱫ ᱡᱟᱛᱮ ᱚᱱᱟ ᱠᱚᱫᱚ ᱢᱚᱡᱽ ᱜᱮ ᱡᱟᱛᱮ ᱢᱤᱫ ᱥᱚᱸᱜᱮ ᱛᱮᱵᱮᱱ ᱠᱚᱨᱟᱣ ᱫᱟᱲᱮᱭᱟᱜ ᱞᱟᱹᱜᱤᱫ ᱛᱮ ᱢᱚᱡᱽ ᱥᱩᱞᱩᱠ ᱛᱮ ᱛᱟᱦᱮᱱ ᱦᱩᱭᱩᱜᱼᱟ ᱱᱚᱣᱟ ᱤᱭᱟᱹ ᱨᱮ ᱪᱟᱞᱟᱜ ᱞᱟᱹᱜᱤᱫ ᱛᱮ ᱫᱤᱥᱚᱢ ᱨᱮ ᱪᱟᱞᱟᱜ ᱞᱟᱹᱜᱤᱫ ᱛᱮᱫᱚ ᱥᱩᱞᱩᱠ ᱛᱮ ᱛᱟᱦᱮᱱ ᱦᱩᱭᱩᱜᱼᱟ ᱟᱨ ᱥᱩᱞᱩᱠ ᱛᱮ ᱵᱟᱝ ᱛᱟᱦᱮᱸᱞᱮᱱ ᱠᱷᱟᱱ ᱱᱚᱣᱟ ᱠᱚᱫᱚ ᱢᱤᱫᱴᱮᱱ ᱦᱚᱸ ᱢᱚᱡᱽ ᱛᱮᱫᱚ ᱵᱟᱝ ᱠᱟᱹᱢᱤᱜᱼᱟ ᱟᱫᱚ ᱚᱱᱟ ᱜᱮ ᱱᱤᱭᱟᱹ ᱥᱚᱸᱜᱮ ᱠᱟᱹᱢᱤ ᱞᱟᱹᱜᱤᱫ ᱛᱮ ᱥᱚᱞᱦᱚᱫᱚᱜ ᱞᱟᱹᱜᱤᱫ ᱛᱮ ᱩᱱᱤ ᱥᱚᱸᱜᱮ ᱢᱚᱡᱽ ᱛᱮ ᱪᱟᱞᱟᱜ ᱦᱩᱭᱩᱜᱼᱟ ᱩᱱᱤᱭᱟᱜ ᱠᱟᱛᱷᱟ ᱟᱢᱮᱢ ᱟᱸᱡᱚᱢ ᱞᱮᱠᱷᱟᱱ ᱟᱢᱟᱜ ᱠᱟᱛᱷᱟ ᱩᱱᱤᱭ ᱟᱸᱡᱚᱢ ᱞᱮᱠᱷᱟᱱ ᱢᱟᱵᱮᱱ ᱥᱚᱞᱦᱮᱭᱮᱱ ᱟᱫᱚ ᱚᱱᱮ ᱵᱮᱱ ᱥᱚᱞᱦᱮᱭᱮᱱᱟ ᱟᱨ ᱚᱱᱟ ᱠᱟᱹᱢᱤ ᱦᱚᱸ ᱢᱚᱡᱽ ᱛᱮ ᱯᱩᱨᱟᱹᱣᱮᱱ ᱛᱟᱵᱮᱱᱟ ᱱᱚᱣᱟ ᱜᱮᱠᱚ ᱢᱮᱛᱟᱜᱼᱟ ᱥᱚᱞᱦᱮ ᱫᱚ ᱟᱨ ᱱᱚᱣᱟ ᱵᱟᱵᱮᱱ ᱥᱚᱞᱦᱮ ᱞᱮᱱ ᱠᱷᱟᱱ ᱠᱟᱹᱢᱤ ᱦᱚᱸ ᱵᱟᱝ ᱜᱮ ᱯᱩᱨᱟᱹᱜ ᱛᱟᱵᱮᱱᱟ ᱚᱱᱟ ᱛᱮᱜᱮ ᱠᱚ ᱢᱮᱱ ᱠᱟᱣᱟᱫᱼᱟ ᱡᱟᱛᱮ ᱱᱚᱣᱟ ᱤᱭᱟᱹ ᱨᱮ ᱡᱟᱦᱟᱱᱟᱜ ᱜᱮᱯᱮ ᱠᱟᱹᱢᱤ ᱡᱟᱛᱮ ᱢᱤᱫ ᱛᱮ ᱚᱠᱚᱭ ᱚᱠᱟᱴᱟᱜᱼᱮ ᱢᱮᱱᱟ ᱚᱱᱟ ᱟᱸᱡᱚᱢ ᱦᱩᱭᱩᱜᱼᱟ ᱢᱤᱫ ᱛᱮ ᱠᱟᱛᱷᱟ ᱫᱩᱨᱤ ᱠᱟᱛᱮᱫ ᱠᱚ ᱠᱟᱹᱢᱤᱭᱟ ᱚᱱᱟ ᱠᱚᱜᱮ ᱠᱷᱟᱹᱞᱤ ᱡᱩᱨᱤ ᱠᱟᱛᱮᱫ ᱠᱟᱹᱢᱤ ᱦᱩᱭᱩᱜᱚᱜᱼᱟ